ᱜᱮᱥ ᱫᱚ ᱢᱤᱫᱴᱟᱝ ᱥᱩᱵᱤᱫᱷᱟ ᱢᱮᱱᱟᱜᱼᱟ ᱪᱩᱞᱟᱹ ᱞᱮᱠᱟ ᱥᱟᱦᱟᱱ ᱥᱟᱠᱟᱢ ᱯᱟᱸᱡᱟ ᱵᱟᱝ ᱦᱩᱭᱩᱜ ᱟ ᱪᱩᱞᱟᱹ ᱡᱮᱢᱚᱱ ᱦᱮᱸᱫᱮᱜᱼᱟ ᱫᱷᱩᱣᱟᱹᱜᱼᱟ ᱜᱮᱥ ᱨᱮᱫᱚ ᱦᱮᱸᱫᱮ ᱵᱟᱝ ᱦᱮᱸᱫᱮᱜᱼᱟ ᱴᱩᱞᱩᱡ ᱪᱮᱞᱟᱝ ᱠᱚ ᱜᱟᱥᱟᱣ ᱨᱮᱱᱟᱝ ᱠᱚᱱᱚ ᱚᱥᱩᱵᱤᱫᱷᱟ ᱵᱟᱝ ᱦᱩᱭᱩᱜᱼᱟ ᱟᱨ ᱜᱮᱥ ᱫᱚ ᱡᱚᱠᱷᱚᱱ ᱜᱮ ᱡᱟᱦᱟᱸ ᱨᱮ ᱢᱚᱱᱮᱭᱟ ᱚᱸᱰᱮ ᱜᱮ ᱤᱫᱤ ᱠᱟᱛᱮᱜ ᱮᱢ ᱤᱥᱤᱱ ᱫᱟᱲᱮᱭᱟᱜ ᱟ ᱟᱨ ᱜᱮᱥ ᱫᱚ ᱚᱝ ᱵᱟᱝ ᱦᱩᱭᱩᱜᱼᱟ ᱥᱮᱸᱜᱮᱞ ᱩᱥᱠᱩᱨ ᱵᱟᱝ ᱦᱩᱭᱩᱜᱼᱟ ᱫᱟᱠᱟ ᱠᱚ ᱪᱚᱸᱫᱟ ᱠᱟᱛᱮᱜ ᱡᱟᱦᱟᱱᱟᱜ ᱠᱟᱹᱢᱤ ᱜᱮᱢ ᱧᱮᱞ ᱫᱟᱲᱮᱭᱟᱛᱟᱢᱟ